ᱦᱮᱸ ᱦᱮᱞᱳ ᱦᱮᱸ ᱞᱟᱹᱭ ᱫᱟᱹᱧ ᱤᱧ ᱢᱤᱫᱴᱮᱱ ᱥᱟᱶᱛᱟ ᱥᱩᱥᱟᱹᱨᱤᱭᱟᱹᱧ ᱞᱟᱹᱭ ᱫᱟ ᱟᱵᱚ ᱱᱚᱣᱟ ᱡᱷᱟᱲᱜᱨᱟᱢ ᱦᱚᱱᱚᱛ ᱨᱮ ᱤᱥᱤᱱ ᱵᱟᱥᱟᱝ ᱱᱤᱭᱟᱹᱛᱮ ᱵᱟᱲᱟᱭ ᱥᱟᱱᱟᱧ ᱠᱟᱱᱟ ᱚᱲᱟᱜ ᱨᱮᱫᱚ ᱪᱮᱫᱠᱟ ᱵᱚᱱ ᱤᱥᱤᱱ ᱵᱟᱥᱟᱝ ᱜᱮᱭᱟ ᱠᱟᱹᱴᱤᱡ ᱞᱟᱹᱭ ᱢᱮ ᱡᱮᱢᱚᱱ ᱯᱚᱨᱚᱵᱽ ᱠᱚ ᱦᱩᱭᱩᱜᱼᱟ ᱪᱮᱫ ᱠᱚᱵᱚᱱ ᱤᱥᱤᱱ ᱵᱟᱥᱟᱝ ᱜᱮᱭᱟ ᱪᱮᱫ ᱠᱚᱯᱮ ᱚ ᱦᱮᱸ ᱫᱚᱢᱮ ᱥᱩᱱᱩᱢ ᱡᱚᱢ ᱦᱚᱸ ᱵᱟᱝ ᱴᱷᱤᱠᱟ ᱚ ᱚ ᱞᱟᱫ ᱦᱚᱸᱛᱚ ᱠᱚ ᱜᱟᱱᱚᱜᱼᱟ ᱚ ᱵᱟᱹᱱᱩᱜᱼᱟ ᱟᱨ ᱵᱟᱲᱟᱭ ᱦᱚᱸ ᱵᱟᱹᱱᱩᱜᱼᱟ ᱛᱚ ᱛᱟᱨᱡᱚᱱᱱᱚ ᱵᱟᱲᱟᱭ ᱵᱩᱡᱷᱟᱹᱣ ᱠᱟᱱᱟ ᱵᱟᱲᱟᱭ ᱦᱚᱸ ᱫᱚᱨᱠᱟᱨ ᱚ ᱵᱟᱲᱟᱭ ᱠᱟᱛᱮᱫ ᱟᱹᱰᱤᱜᱮ ᱵᱮᱥ ᱤᱧ ᱵᱩᱡᱽ ᱠᱮᱫᱟ ᱟᱨ ᱵᱟᱲᱟᱭ ᱦᱚᱸ ᱞᱟᱹᱠᱛᱤᱜ ᱠᱟᱱᱟ ᱚᱻ ᱦᱮᱸ ᱦᱳᱭ ᱫᱤᱱ ᱫᱚ ᱚᱠᱟᱨᱮᱢ ᱧᱟᱢᱟ ᱚᱱᱟ ᱠᱟᱛᱷᱟ ᱜᱮ ᱦᱳᱭ ᱵᱟᱲᱟᱭ ᱞᱟᱹᱜᱤᱫ ᱛᱮ ᱟᱹᱰᱤᱜᱮ ᱱᱟᱯᱟᱭ ᱦᱮᱸ ᱦᱮᱸ ᱟᱪᱪᱷᱟ ᱢᱟ ᱚᱱᱟ ᱠᱟᱛᱷᱟ ᱜᱮ